ᱵᱚᱫᱚᱞ ᱤᱫᱤ ᱠᱟᱛᱮᱫ ᱟᱭᱢᱟ ᱠᱟᱛᱷᱟ ᱞᱟᱹᱭ ᱜᱟᱱᱚᱜᱼᱟ ᱡᱮᱞᱮᱠᱟ ᱦᱚᱭ ᱵᱚᱫᱚᱞ ᱠᱷᱟᱛᱤᱨ ᱦᱚᱸᱜᱼᱚᱭ ᱚᱠᱛᱚᱨᱮ ᱵᱟᱝ ᱪᱟᱥ ᱟᱵᱟᱫᱽ ᱚᱠᱛᱚ ᱨᱮ ᱵᱟᱝ ᱫᱟᱜ ᱠᱟᱛᱮᱫ ᱚᱠᱟ ᱫᱚ ᱚᱠᱛᱚ ᱯᱟᱨᱚᱢ ᱠᱟᱛᱮᱫ ᱮ ᱫᱟᱜ ᱮᱫᱟ ᱚᱠᱟ ᱫᱚ ᱚᱥᱟᱢᱵᱷᱮᱲ ᱫᱟᱜ ᱮᱫᱟᱭ ᱪᱟᱥ ᱯᱷᱚᱥᱚᱞ ᱞᱟᱜᱟᱣ ᱠᱟᱛᱮᱫ ᱚᱱᱟ ᱩᱱᱩᱢ ᱪᱟᱵᱟᱭᱮᱫᱟᱭ ᱟᱨ ᱚᱱᱟ ᱫᱚ ᱥᱮᱭᱟ ᱯᱚᱪᱚᱡᱚᱜ ᱠᱟᱱᱟ ᱟᱨ ᱚᱠᱟ ᱢᱟ ᱱᱚᱜᱼᱚᱭ ᱠᱷᱚᱨᱟ ᱥᱚᱢᱚᱭ ᱨᱮ ᱵᱟᱭ ᱫᱟᱜ ᱮᱫᱟ ᱚᱠᱛᱚᱨᱮ ᱪᱟᱥᱵᱟᱥ ᱵᱟᱝ ᱞᱟᱜᱟᱜ ᱠᱟᱱᱟ ᱩᱱ ᱥᱩᱢᱟᱹᱭ ᱫᱚ ᱩᱱ ᱚᱠᱛᱚ ᱦᱚᱲ ᱠᱚᱫᱚ ᱮᱴᱟᱦ ᱮᱴᱟᱜ ᱚᱠᱟ ᱫᱚ ᱵᱤᱱᱟᱹ ᱫᱟᱜ ᱛᱮ ᱦᱩᱭᱩᱜ ᱚᱱᱠᱟᱱ ᱯᱷᱚᱥᱚᱞ ᱥᱮ ᱟᱱᱟᱡᱽ ᱯᱟᱛᱤ ᱠᱚ ᱞᱟᱜᱟᱣᱮᱫ ᱠᱟᱱᱟ ᱟᱨ ᱵᱷᱟᱱᱰᱚ ᱟᱨᱮᱞ ᱡᱟᱲᱤ ᱫᱟᱜ ᱱᱚᱣᱟ ᱠᱚᱫᱚ ᱪᱟᱥᱟ ᱦᱚᱲ ᱠᱚ ᱞᱟᱹᱜᱤᱫ ᱟᱹᱰᱤ ᱢᱟᱨᱟᱝ ᱫᱩᱨᱞᱟᱹᱭ ᱠᱟᱱ ᱜᱮᱭᱟ ᱱᱚᱣᱟ ᱠᱚ ᱴᱮ ᱱᱚᱣᱟ ᱠᱚ ᱟᱸᱡᱷᱟᱴ ᱫᱚ ᱟᱹᱰᱤ ᱢᱩᱥᱠᱤᱞᱟᱱᱟᱜ ᱠᱟᱱᱜᱮᱭᱟ ᱵᱷᱟᱱᱰᱳ ᱦᱚᱭ ᱱᱚᱣᱟ ᱟᱨᱮᱞ ᱱᱚᱣᱟ ᱠᱚᱫᱚ ᱪᱤᱠᱟᱹᱛᱮᱢ ᱴᱮᱠᱟᱣ ᱫᱟᱨᱟᱢ ᱠᱮᱭᱟ ᱚᱱᱟ ᱞᱮᱠᱟᱛᱮ ᱟᱹᱰᱤ ᱟᱱᱟᱴ ᱨᱮᱦᱚᱸ ᱠᱚ ᱯᱟᱲᱟᱜᱟ ᱠᱟᱱᱟ ᱚᱠᱟ ᱫᱚ ᱦᱳᱭ ᱪᱟᱥ ᱟᱵᱟᱫᱽ ᱪᱮᱛᱟᱱ ᱨᱮ ᱱᱚᱝᱠᱟᱱ ᱵᱷᱟᱱᱰᱳ ᱟᱨᱮᱞ ᱡᱟᱹᱲᱤ ᱞᱮᱠᱷᱟᱱ ᱟᱹᱰᱤ ᱞᱮᱠᱟᱱ ᱠᱷᱚᱛᱤ ᱦᱩᱭᱩᱜ ᱠᱟᱱᱟ ᱪᱟᱥᱟ ᱦᱚᱲ ᱠᱚᱣᱟᱜ ᱱᱚᱣᱟ ᱠᱚ ᱟᱸᱡᱷᱟᱴ ᱴᱮᱠᱟᱣ ᱫᱟᱨᱟᱢ ᱨᱮᱭᱟᱜ ᱫᱚ ᱯᱨᱟᱠᱨᱤᱛᱤᱠ ᱟᱸᱡᱷᱟᱴ ᱫᱚ ᱪᱤᱠᱟᱹᱛᱮ ᱴᱮᱠᱟᱣ ᱫᱟᱨᱟᱢ ᱠᱚᱜᱼᱟ ᱦᱚᱲ ᱱᱤᱛ ᱦᱚᱸ ᱵᱟᱠᱚ ᱜᱩᱱᱟᱹᱱ ᱫᱟᱲᱮᱭᱟᱜ ᱠᱟᱱᱟ ᱡᱮᱞᱮᱠᱟ ᱨᱟᱵᱟᱝ ᱠᱚ ᱨᱟᱵᱟᱝ ᱠᱚᱫᱚ ᱦᱟᱱᱟ ᱱᱟᱣᱟ ᱚᱭᱳ ᱠᱟᱛᱮᱫ ᱫᱟᱹᱨᱭᱟᱹ ᱫᱟᱹᱨᱭᱟᱹ ᱟᱴᱮᱫ ᱥᱮ ᱚᱭᱳ ᱠᱟᱛᱮᱫ ᱨᱟᱵᱟᱝᱮ ᱟᱴ ᱫᱟᱲᱮᱭᱟᱜᱼᱟ ᱢᱮᱱᱠᱷᱟᱱ ᱱᱚᱣᱟ ᱟᱨᱮᱞ ᱵᱷᱟᱱᱰᱚ ᱠᱚᱫᱚ ᱪᱤᱠᱟᱹᱛᱮᱭ ᱴᱮᱠᱟᱣ ᱫᱟᱨᱟᱢᱟ